ᱵᱷᱟᱨᱚᱛ ᱨᱮᱭᱟᱜ ᱥᱤᱱᱮᱢᱟ ᱟᱨ ᱥᱮᱨᱮᱧ ᱤᱫᱤ ᱠᱟᱛᱮᱫ ᱤᱧᱫᱚ ᱟᱭᱢᱟ ᱠᱤᱪᱷᱩᱧ ᱢᱚᱱᱮᱭᱟ ᱤᱧᱫᱚ ᱤᱭᱩᱴᱤᱭᱩᱵᱽ ᱛᱟᱞᱟ ᱛᱮ ᱥᱤᱱᱮᱢᱟ ᱠᱚᱫᱚᱧ ᱠᱩᱥᱤᱭᱟᱜᱼᱟ ᱥᱮᱧ ᱧᱮᱞ ᱵᱟᱲᱟᱭᱟ ᱤᱧᱨᱮᱱ ᱠᱩᱥᱤᱭᱟᱜ ᱯᱟᱴᱷᱚᱠ ᱯᱟᱴᱷᱤᱠᱤᱭᱟᱹ ᱫᱚ ᱯᱨᱮᱢ ᱢᱟᱨᱰᱤ ᱟᱨ ᱥᱚᱞᱢᱟ ᱫᱤᱫᱤ ᱠᱟᱱᱟ ᱠᱤᱱ ᱩᱱᱠᱤᱱᱟᱜ ᱪᱚᱲᱚᱠ ᱪᱤᱠᱟᱹᱬ ᱪᱚᱞᱚᱛᱚ ᱪᱤᱛᱟᱹᱨ ᱨᱮᱭᱟᱜ ᱥᱮᱨᱮᱧ ᱵᱟᱹᱲᱛᱤᱧ ᱨᱟᱹᱥᱠᱟᱹᱭᱟ ᱤᱧᱨᱮᱱ ᱠᱩᱥᱤᱭᱤᱧ ᱜᱟᱭᱱᱟᱦᱟᱨ ᱫᱚ ᱢᱚᱧᱡᱩ ᱢᱩᱨᱢᱩ ᱠᱚᱞᱯᱚᱱᱟ ᱦᱟᱸᱥᱫᱟ ᱱᱩᱝᱠᱤᱱ ᱠᱟᱱᱟᱠᱤᱱ